ᱥᱮᱫᱟᱭ ᱫᱚ ᱠᱚᱞᱚᱢᱛᱮ ᱜᱮ ᱚᱞ ᱠᱚ ᱠᱩᱥᱤᱭᱟᱜ ᱛᱟᱦᱮᱸᱫᱚ ᱟᱨ ᱡᱚᱛᱚ ᱦᱚᱲ ᱜᱮ ᱥᱮᱫᱟᱭ ᱫᱚ ᱠᱚᱞᱚᱢ ᱛᱮᱜᱮ ᱠᱚ ᱚᱞ ᱛᱟᱦᱮᱸᱫᱚ ᱩᱱ ᱫᱚ ᱴᱮᱠᱱᱤᱠᱮᱞ ᱡᱚᱢᱟᱱᱟ ᱵᱟᱝ ᱛᱟᱦᱮᱸ ᱠᱟᱱᱟ ᱚᱱᱟ ᱠᱷᱟᱹᱛᱤᱨ ᱡᱚᱛᱚ ᱜᱮ ᱠᱚᱞᱚᱢ ᱛᱮᱜᱮ ᱠᱚ ᱚᱞ ᱛᱟᱦᱮᱸ ᱫᱚ ᱟᱨ ᱤᱧ ᱦᱚᱸ ᱠᱚᱞᱚᱢ ᱛᱮ ᱚᱞ ᱜᱮᱧ ᱠᱩᱥᱤᱭᱟᱜ ᱛᱟᱦᱮᱸ ᱫᱚ ᱠᱚᱞᱚᱢ ᱛᱮᱜᱮᱧ ᱚᱞ ᱵᱟᱲᱟᱭ ᱛᱟᱦᱮᱸ ᱫᱚ ᱚᱱᱟᱛᱮ ᱥᱮᱫᱟᱭ ᱫᱚ ᱟᱨ ᱱᱤᱛᱚᱜ ᱫᱚ ᱴᱮᱠᱱᱤᱠᱮᱞ ᱡᱚᱢᱟᱱᱟ ᱦᱩᱭᱱᱟ ᱞᱮᱯᱴᱚᱯ ᱦᱩᱭᱱᱟ ᱢᱳᱵᱟᱭᱤᱞ ᱦᱩᱭᱱᱟ ᱠᱚᱢᱯᱤᱣᱩᱴᱟᱨ ᱦᱩᱭᱱᱟ ᱟᱨ ᱡᱚᱛᱚ ᱦᱚᱲ ᱜᱮ ᱞᱮᱯᱴᱚᱯ ᱢᱳᱵᱟᱭᱤᱞ ᱠᱚᱛᱮ ᱜᱮ ᱴᱟᱭᱤᱯ ᱟᱠᱚ ᱟᱨ ᱤᱧ ᱦᱚᱸ ᱢᱳᱵᱟᱭᱤᱞ ᱛᱮᱧ ᱴᱟᱭᱤᱯ ᱵᱟᱲᱟᱭᱮᱫ ᱛᱟᱦᱮᱸ ᱫᱚ ᱚᱱᱟ ᱴᱟᱭᱤᱯ ᱴᱟᱭᱤᱯ ᱥᱟᱶ ᱛᱮᱜᱮ ᱱᱤᱛᱚᱜ ᱤᱧ ᱦᱚᱸ ᱢᱤᱫᱴᱮᱡ ᱞᱮᱯᱴᱚᱯ ᱤᱧ ᱦᱟᱛᱟᱣ ᱠᱮᱫᱟ ᱞᱮᱯᱴᱚᱯ ᱤᱧ ᱦᱟᱛᱟᱣ ᱠᱮᱫ ᱠᱷᱟᱱ ᱚᱱᱟ ᱛᱮᱜᱮ ᱱᱤᱛᱚᱜ ᱫᱚ ᱤᱧ ᱦᱚᱧ ᱴᱟᱭᱤᱯ ᱵᱟᱲᱟᱭᱟ ᱡᱟᱦᱟᱸ ᱛᱤᱱᱟᱹᱜ ᱜᱮ ᱚᱞ ᱨᱮᱱᱟᱜ ᱛᱟᱦᱮᱱᱟ ᱚᱱᱟ ᱞᱮᱯᱴᱚᱯ ᱛᱮᱜᱮᱧ ᱴᱟᱭᱤᱯᱟ ᱞᱮᱯᱴᱚᱯ ᱮ ᱴᱟᱭᱤᱯ ᱟᱹᱰᱤ ᱢᱚᱡᱽ ᱤᱧ ᱟᱹᱭᱠᱟᱹᱣᱟ ᱟᱹᱰᱤ ᱢᱚᱡᱽ ᱤᱧ ᱟᱹᱭᱠᱟᱹᱣ ᱠᱷᱟᱱ ᱚᱱᱟ ᱠᱷᱟᱹᱛᱤᱨ ᱡᱟᱦᱟᱸ ᱛᱤᱱᱟᱹᱜ ᱚᱱᱟ ᱥᱩᱨ ᱥᱩᱯᱩᱨ ᱨᱮᱱ ᱦᱚᱲ ᱠᱚ ᱦᱚᱸ ᱠᱚ ᱦᱤᱡᱩᱜ ᱠᱷᱟᱱ ᱡᱟᱦᱟᱱᱟᱜ ᱞᱮᱴᱟᱨ ᱠᱚ ᱚᱞ ᱨᱮᱱᱟᱜ ᱛᱟᱦᱮᱱ ᱠᱷᱟᱱ ᱤᱧ ᱴᱷᱮᱱ ᱠᱚ ᱦᱤᱡᱩᱜ ᱟᱠᱚ ᱤᱧ ᱩᱱᱠᱩᱧ ᱴᱟᱭᱤᱯ ᱟᱠᱚᱣᱟ ᱟᱨ ᱴᱟᱭᱤᱯ ᱠᱟᱛᱮ ᱟᱹᱰᱤ ᱠᱚ ᱨᱟᱹᱥᱠᱟᱹᱜ ᱟᱠᱚ ᱟᱨ ᱟᱫᱚ ᱤᱧᱟᱹᱜ ᱴᱟᱭᱤᱯ ᱫᱚ ᱤᱧ ᱛᱮᱫᱚ ᱩᱱᱟᱹᱜ ᱵᱷᱟᱹᱜᱤ ᱫᱚ ᱵᱟᱹᱧ ᱵᱩᱡᱷᱟᱹᱣᱟ ᱦᱚᱲ ᱠᱚ ᱧᱮᱞ ᱠᱷᱟᱱ ᱢᱮᱱᱟ ᱠᱚ ᱟᱹᱰᱤ ᱵᱮᱥᱮᱢ ᱴᱟᱭᱤᱯᱟ ᱤᱧ ᱧᱮᱞ ᱠᱷᱟᱱ ᱦᱚᱲᱟᱜ ᱴᱟᱭᱤᱯ ᱫᱚ ᱟᱹᱰᱤ ᱪᱮᱦᱨᱟᱧ ᱧᱮᱞ ᱛᱟᱠᱚᱣᱟ ᱱᱤᱡᱮᱨ ᱛᱮᱫᱚ ᱚᱱᱟ ᱫᱚ ᱵᱟᱹᱧ ᱠᱩᱥᱤᱭᱟᱜᱼᱟ ᱚᱱᱟ ᱠᱷᱟᱹᱛᱤᱨ ᱱᱮᱛᱟᱨ ᱫᱚ ᱠᱚᱞᱚᱢ ᱠᱚᱫᱚ ᱵᱟᱹᱜᱤ ᱠᱟᱛᱮ ᱞᱮᱯᱴᱚᱯ ᱛᱮᱜᱮ ᱴᱟᱭᱤᱯ ᱵᱷᱟᱹᱜᱤ ᱵᱩᱡᱷᱟᱹᱜᱼᱟ ᱛᱚ ᱱᱮᱛᱟᱨᱟᱜ ᱡᱩᱜᱽ ᱨᱮᱫᱚ ᱡᱚᱛᱚ ᱜᱮ ᱢᱚᱨᱰᱟᱱ ᱡᱩᱜᱽ ᱮᱱᱛᱮ ᱱᱤᱛᱚᱜ ᱫᱚ ᱴᱮᱠᱱᱤᱠᱮᱞ ᱡᱩᱜᱽ ᱮᱱᱛᱮ ᱱᱤᱛᱚᱜ ᱡᱚᱛᱚ ᱜᱮ ᱞᱮᱴᱚᱯ ᱛᱮᱜᱮ ᱠᱚ ᱴᱟᱭᱤᱯ ᱮᱫᱟᱠᱚ